ᱚᱞ ᱯᱟᱲᱦᱟᱣ ᱫᱚ ᱡᱤᱭᱚᱱ ᱨᱮᱱᱟᱜ ᱢᱤᱫᱴᱟᱝ ᱟᱹᱰᱤ ᱫᱟᱢᱟᱱᱟᱜ ᱠᱟᱱᱟ ᱤᱧᱤᱧ ᱢᱚᱱᱮᱭᱟ ᱚᱞ ᱯᱟᱲᱦᱟᱣ ᱠᱷᱚᱱᱟᱜ ᱫᱟᱢᱟᱱᱟᱜ ᱡᱤᱱᱤᱥ ᱢᱮᱱ ᱛᱮᱫᱚ ᱵᱟᱹᱱᱩᱜᱼᱟ ᱚᱞ ᱯᱟᱲᱦᱟᱣ ᱥᱮᱬᱟ ᱞᱮᱠᱷᱟᱱ ᱟᱹᱰᱤ ᱞᱮᱠᱟᱱᱟᱜ ᱥᱮᱪᱮᱫ ᱥᱤᱠᱷᱱᱟᱹᱛ ᱦᱚᱸ ᱧᱟᱢᱚᱜᱼᱟ ᱟᱨ ᱥᱮᱪᱮᱫ ᱫᱚ ᱦᱳᱭᱳᱜ ᱠᱟᱱᱟ ᱱᱚᱝᱠᱟᱱᱟᱜ ᱡᱟᱦᱟᱸ ᱫᱚ ᱢᱤᱫᱴᱟᱝ ᱢᱟᱹᱱᱢᱤ ᱦᱚᱲ ᱞᱮᱠᱟ ᱦᱚᱲᱮ ᱵᱮᱱᱟᱣᱮᱭᱟ ᱥᱮᱪᱮᱫ ᱛᱟᱞᱟ ᱛᱮᱜᱮ ᱟᱵᱚ ᱞᱟᱦᱟ ᱥᱮᱫᱵᱚᱱ ᱪᱟᱞᱟᱣ ᱫᱟᱲᱮᱭᱟᱜᱼᱟ ᱟᱨ ᱢᱤᱫ ᱫᱤᱱ ᱦᱤᱞᱚᱜ ᱟᱹᱰᱤ ᱢᱟᱨᱟᱝ ᱴᱷᱟᱶ ᱨᱮ ᱥᱮᱴᱮᱨ ᱵᱚᱱᱟ ᱚᱱᱟ ᱠᱷᱟᱹᱛᱤᱨ ᱛᱮ ᱤᱧ ᱚᱞ ᱯᱟᱲᱦᱟᱣ ᱫᱩᱧ ᱠᱩᱥᱤᱭᱟᱜᱼᱟ